ᱤᱧ ᱦᱟᱲᱟᱢᱵᱟᱵᱟ ᱠᱚᱴᱷᱮᱱ ᱟᱸᱡᱚᱢ ᱟᱠᱟᱫ ᱠᱟᱛᱷᱟ ᱢᱟᱲᱟᱝ ᱫᱚ ᱨᱟᱡᱟ ᱠᱚ ᱛᱟᱦᱮᱸ ᱠᱟᱱᱟ ᱱᱚᱣᱟ ᱯᱚᱱᱚᱛ ᱨᱤᱱᱤᱡ ᱨᱟᱡᱟ ᱫᱚ ᱨᱟᱡᱟ ᱵᱷᱚᱸᱡᱽᱫᱮᱵ ᱠᱚ ᱢᱮᱛᱟᱭ ᱛᱟᱦᱮᱸᱫ ᱱᱩᱭ ᱫᱚ ᱱᱚᱣᱟ ᱠᱚᱴᱷᱮᱱ ᱡᱟᱭᱜᱟ ᱫᱚ ᱟᱹᱰᱤ ᱵᱮᱥᱮ ᱫᱚᱦᱚ ᱞᱮᱜᱼᱟ ᱡᱟᱦᱟᱱᱟᱜ ᱜᱮᱠᱚ ᱢᱮᱛᱟᱭ ᱛᱟᱦᱮᱱ ᱚᱱᱟᱭ ᱟᱸᱡᱚᱢᱟ ᱤᱠᱷᱟᱹᱱ ᱚᱱᱟ ᱵᱚᱫᱚᱞᱛᱮ ᱟᱡ ᱡᱟᱦᱟᱸᱭ ᱢᱮᱱᱟ ᱚᱱᱟᱭ ᱟᱸᱡᱚᱢ ᱛᱟᱭ ᱢᱮ ᱛᱚᱵᱮ ᱟᱱᱟ ᱟᱡᱦᱚᱸ ᱟᱢᱟᱜ ᱠᱟᱛᱷᱟᱭ ᱟᱸᱡᱚᱢᱟ ᱯᱩᱭᱥᱟᱹ ᱠᱩᱲᱤ ᱠᱚ ᱡᱟᱦᱟᱱᱟᱜ ᱜᱮᱢ ᱠᱷᱚᱡᱚᱜ ᱚᱱᱟ ᱠᱚᱦᱚᱸᱭ ᱮᱢᱚᱜ ᱛᱟᱦᱮᱱᱟᱭ ᱜᱚᱲᱚ ᱠᱚᱦᱚᱸᱭ ᱮᱢᱚᱜ ᱛᱟᱦᱮᱸᱫᱼᱟ ᱡᱟᱦᱟᱱᱟᱜ ᱜᱮᱢ ᱢᱮᱛᱟᱭ ᱟᱸᱡᱚᱢ ᱛᱟᱦᱮᱸᱫᱼᱮ ᱨᱟᱡᱟ ᱵᱷᱚᱸᱡᱽ ᱫᱮᱵᱽ ᱦᱚᱸ ᱟᱹᱰᱤᱜᱮ ᱵᱮᱥᱮ ᱛᱟᱦᱮᱸ ᱠᱟᱱᱟ ᱱᱚᱛᱮᱱᱟᱜ ᱯᱚᱱᱚᱛ ᱫᱚ ᱟᱹᱰᱤᱜᱮ ᱪᱮᱦᱨᱟ ᱟᱹᱰᱤᱜᱮ ᱱᱟᱯᱟᱭᱮ ᱫᱚᱦᱚ ᱞᱮᱫ ᱛᱟᱦᱮᱸ ᱠᱟᱱᱟ ᱟᱨ ᱱᱤᱛᱚᱜ ᱦᱚᱸ ᱟᱹᱰᱤᱜᱮ ᱱᱟᱯᱟᱭ ᱢᱮᱱᱟᱜᱼᱟ ᱱᱚᱛᱮ ᱫᱚ ᱪᱮᱫ ᱦᱚᱸ ᱫᱟᱜ ᱠᱚᱨᱮᱱᱟᱜ ᱠᱚᱥᱴᱚ ᱠᱚᱦᱚᱸ ᱵᱟᱭ ᱮᱢᱟᱠᱚ ᱛᱟᱦᱮᱸᱫ ᱟᱨ ᱪᱮᱫ ᱦᱚᱸ ᱵᱟᱝᱟ ᱡᱟᱦᱟᱸ ᱨᱮᱜᱮ ᱠᱚ ᱢᱮᱛᱟᱭ ᱡᱮ ᱟᱞᱮ ᱫᱟᱜ ᱞᱮ ᱠᱚᱥᱴᱚᱜ ᱠᱟᱱᱟ ᱢᱮᱱᱠᱷᱟᱱ ᱟᱡ ᱮ ᱵᱮᱱᱟᱣ ᱟᱠᱚ ᱠᱟᱱ ᱛᱟᱦᱮᱸᱫᱼᱟ ᱡᱟᱦᱟᱱᱟᱜ ᱠᱚ ᱵᱳᱭᱨᱤᱝ ᱠᱚ ᱵᱟᱝ ᱠᱩᱧ ᱫᱚ ᱵᱳᱭᱨᱤᱝ ᱵᱟᱝ ᱟᱦᱟᱨᱮ ᱵᱮᱱᱟᱣ ᱟᱠᱚ ᱛᱟᱦᱮᱸᱫ ᱟᱭ ᱮᱱᱠᱟᱜᱮ ᱩᱱᱠᱩ ᱦᱚᱸᱠᱚ ᱠᱩᱥᱤ ᱠᱚᱜ ᱛᱟᱦᱮᱸᱫᱼᱟ ᱱᱚᱝᱠᱟ ᱠᱟᱛᱮᱫ ᱟᱹᱰᱤᱜᱮ ᱵᱮᱥ ᱮ ᱛᱟᱦᱮᱸ ᱠᱟᱱᱟ